ᱴᱮᱠᱥ ᱱᱮᱛᱟᱨ ᱫᱚ ᱞᱟᱹᱠᱛᱤᱜ ᱠᱟᱱ ᱜᱮᱭᱟ ᱪᱮᱫᱟᱜ ᱥᱮ ᱵᱟᱝᱢᱟ ᱡᱮᱢᱚᱱ ᱡᱟᱦᱟᱸᱭᱟᱜ ᱵᱟᱨ ᱞᱟᱠᱷ ᱯᱮ ᱞᱟᱠᱷ ᱥᱮ ᱢᱤᱫ ᱠᱳᱴᱤ ᱢᱤᱫ ᱠᱚᱨᱳᱲ ᱴᱟᱠᱟ ᱦᱮᱱᱟᱜ ᱛᱟᱭᱟ ᱩᱱᱤ ᱫᱚ ᱴᱮᱠᱥ ᱫᱚ ᱞᱟᱜᱟᱜ ᱜᱮᱛᱟᱭᱟ ᱪᱮᱫᱟᱜ ᱥᱮ ᱵᱟᱝᱢᱟ ᱴᱮᱠᱥ ᱡᱩᱫᱤ ᱵᱟᱭ ᱦᱟᱛᱟᱣᱟ ᱡᱟᱦᱟᱸᱭ ᱴᱷᱮᱱ ᱛᱟᱦᱮᱱᱟ ᱰᱷᱮᱹᱨ ᱴᱟᱠᱟ ᱩᱱᱤᱭᱟᱜ ᱫᱚ ᱟᱭᱟᱜ ᱜᱮ ᱛᱟᱦᱮᱱᱟ ᱚᱱᱟ ᱴᱟᱠᱟ ᱡᱩᱫᱤ ᱟᱡ ᱴᱷᱮᱱ ᱛᱟᱦᱮᱱᱟ ᱛᱟᱦᱞᱮ ᱥᱚᱨᱠᱟᱨ ᱦᱚᱸ ᱟᱵᱚ ᱚᱠᱟ ᱠᱷᱚᱱ ᱴᱟᱠᱟᱭ ᱮᱢᱟ ᱵᱚᱱ ᱛᱮ ᱟᱵᱚ ᱡᱟᱦᱟᱱᱟᱜ ᱵᱚᱱ ᱡᱟᱦᱟᱸ ᱪᱤᱠᱟᱹ ᱫᱟᱲᱮᱭᱟᱜᱼᱟ ᱚᱱᱟᱛᱮ ᱴᱮᱠᱥ ᱫᱚ ᱦᱟᱛᱟᱣ ᱞᱟᱹᱠᱛᱤ ᱠᱟᱱᱟ ᱥᱮ ᱡᱟᱦᱟᱸᱭᱟᱜ ᱵᱟᱹᱫᱽ ᱵᱟᱹᱭᱦᱟᱹᱲ ᱡᱟᱹᱥᱛᱤ ᱧᱚᱜ ᱢᱮᱱᱟᱜᱼᱟ ᱡᱟᱹᱥᱛᱤ ᱵᱟᱝ ᱨᱮᱦᱚᱸ ᱠᱚᱢ ᱨᱮᱦᱚᱸ ᱚᱱᱟ ᱴᱮᱠᱥ ᱫᱚ ᱞᱟᱜᱟᱜ ᱜᱮᱭᱟ ᱡᱮᱢᱚᱱ ᱫᱟᱜ ᱫᱟᱜ ᱦᱚᱸᱛᱚ ᱥᱚᱨᱠᱟᱨᱟᱜ ᱦᱤᱥᱟᱹᱵᱽ ᱛᱮ ᱞᱟᱹᱭ ᱜᱟᱱᱚᱜᱼᱟ ᱥᱚᱨᱠᱟᱨᱟᱜ ᱜᱮ ᱠᱟᱱᱟ ᱫᱟᱜ ᱨᱮᱱᱟᱜ ᱦᱚᱸ ᱡᱮᱢᱚᱱ ᱴᱮᱠᱥ ᱦᱟᱛᱟᱜᱼᱟ ᱚᱱᱟ ᱛᱤᱧ ᱞᱟᱹᱭ ᱦᱚᱪᱚᱭᱫᱟ ᱴᱮᱠᱥ ᱦᱟᱛᱟᱣ ᱫᱚ ᱮᱠᱟᱞ ᱞᱟᱹᱠᱛᱤᱜ ᱠᱟᱱᱟ